ᱤᱧ ᱢᱟ ᱠᱩᱲᱤ ᱦᱚᱯᱚᱱ ᱫᱟᱠᱟ ᱩᱛᱩ ᱢᱟ ᱦᱩᱭᱩᱜ ᱛᱤᱧ ᱜᱮ ᱟᱨ ᱜᱤᱫᱨᱟᱹ ᱠᱷᱚᱱᱟᱜ ᱜᱮ ᱤᱧ ᱫᱚ ᱫᱟᱠᱟ ᱩᱛᱩᱨᱮ ᱢᱤᱫᱴᱮᱱ ᱡᱩᱫᱟᱹ ᱜᱮ ᱤᱱᱴᱟᱨᱮᱥᱴ ᱢᱮᱱᱟᱜ ᱛᱤᱧᱟ ᱤᱧ ᱜᱚᱜᱚ ᱟᱭᱢᱟ ᱨᱚᱠᱚᱢ ᱫᱟᱠᱟ ᱩᱛᱩᱭ ᱵᱟᱰᱟᱭᱟ ᱩᱱᱤ ᱥᱤᱵᱤᱞ ᱫᱟᱠᱟ ᱩᱛᱩ ᱧᱮᱞᱛᱮ ᱤᱧᱦᱚᱸ ᱛᱷᱚᱲᱟ ᱢᱚᱱᱮᱨᱮ ᱨᱟᱹᱥᱠᱟᱹ ᱵᱷᱤᱡᱟᱹᱣ ᱤᱧᱟ ᱤᱧᱦᱚᱸ ᱱᱚᱝᱠᱟᱧ ᱵᱮᱱᱟᱣ ᱫᱟᱲᱮᱭᱟᱜ ᱥᱮ ᱤᱧ ᱦᱚᱸ ᱡᱟᱸᱦᱟᱛᱤᱥ ᱱᱚᱝᱠᱟᱧ ᱵᱮᱱᱟᱣᱟ ᱚᱱᱟ ᱞᱟᱹᱜᱤᱫ ᱤᱧ ᱫᱚ ᱠᱟᱹᱴᱤᱡ ᱠᱷᱚᱱ ᱜᱤᱫᱽᱨᱟᱹ ᱠᱷᱚᱱᱟᱜ ᱜᱮ ᱫᱟᱠᱟ ᱩᱛᱩᱨᱮ ᱟᱭᱢᱟ ᱤᱱᱴᱟᱨᱮᱥᱴ ᱢᱮᱱᱟᱜ ᱛᱤᱧᱟ ᱟᱨ ᱤᱧ ᱜᱚᱜᱚ ᱡᱟᱸᱦᱟ ᱞᱮᱠᱟᱱ ᱫᱟᱠᱟ ᱩᱛᱩᱭ ᱵᱮᱱᱟᱣᱟ ᱯᱟᱹᱞᱤ ᱯᱚᱨᱚᱵᱽ ᱨᱮ ᱢᱤᱫ ᱨᱚᱠᱚᱢ ᱫᱤᱱᱟᱹᱢ ᱡᱚᱢᱨᱮ ᱢᱤᱫ ᱨᱚᱠᱚᱢ ᱥᱮ ᱫᱟᱜ ᱫᱤᱱᱨᱮ ᱨᱟᱵᱟᱝ ᱫᱤᱱᱨᱮ ᱞᱚᱞᱚ ᱞᱮᱠᱟᱱ ᱫᱤᱱᱨᱮ ᱡᱚᱛ ᱥᱤᱡᱮᱱ ᱳᱣᱟᱭᱤᱡ ᱡᱚᱛᱚ ᱟᱭᱢᱟ ᱨᱚᱠᱚᱢᱟᱜ ᱫᱟᱠᱟ ᱩᱛᱩᱭ ᱵᱟᱰᱟᱭ ᱜᱮᱭᱟ ᱟᱨ ᱤᱧᱦᱚᱸ ᱩᱱᱤ ᱧᱮᱞ ᱠᱟᱛᱮᱜ ᱥᱮ ᱩᱱᱤ ᱴᱷᱮᱱᱜᱮᱧ ᱤᱱᱥᱯᱟᱭᱟᱨ ᱠᱟᱱᱟ ᱚᱱᱟᱛᱮ ᱱᱚᱣᱟ ᱫᱟᱠᱟᱭ ᱚᱲᱟᱜ ᱯᱨᱚᱛᱤ ᱟᱞᱟᱫᱟ ᱜᱮ ᱡᱷᱳᱠ ᱢᱮᱱᱟᱜ ᱛᱤᱧᱟ ᱟᱨ ᱟᱞᱮ ᱥᱮᱜ ᱫᱚ ᱞᱮᱴᱚ ᱠᱚ ᱰᱩᱢᱵᱩᱜ ᱠᱚ ᱡᱤᱞ ᱯᱤᱴᱷᱟᱹ ᱠᱚ ᱯᱚᱨᱚᱵᱽ ᱯᱤᱪᱷᱟᱹ ᱠᱚ ᱵᱮᱱᱟᱣᱟ ᱟᱨ ᱡᱚᱛᱚ ᱞᱮᱠᱟᱱ ᱫᱤᱱ ᱨᱮᱢᱟ ᱡᱤᱞ ᱩᱛᱩ ᱠᱚ ᱦᱟᱹᱠᱩ ᱩᱛᱩ ᱟᱲᱟᱜ ᱩᱛᱩ ᱠᱚ ᱢᱤᱫᱴᱟᱱ ᱥᱚᱵᱡᱤ ᱵᱮᱱᱟᱣ ᱦᱚᱸ ᱥᱮᱲᱟᱣ ᱠᱟᱜ ᱜᱮᱭᱟ ᱥᱮ ᱤᱧ ᱧᱮᱞᱛᱮ ᱟᱭᱢᱟ ᱜᱟᱱ ᱠᱩᱲᱤ ᱠᱚᱦᱚᱸ ᱥᱮ ᱟᱞᱮ ᱚᱲᱟᱜ ᱥᱩᱨ ᱨᱮᱱ ᱜᱤᱫᱽᱨᱟᱹ ᱠᱚᱦᱚᱸ ᱫᱟᱠᱟᱭ ᱞᱟᱹᱜᱤᱫ ᱫᱟᱠᱟᱭ ᱚᱲᱟᱜ ᱨᱮᱭᱟᱜ ᱨᱮᱥᱤᱯᱤ ᱨᱮ ᱟᱭᱢᱟ ᱤᱱᱴᱟᱨᱮᱥᱴ ᱠᱚ ᱩᱫᱩᱜᱟ ᱤᱧ ᱩᱱᱠᱩ ᱦᱚᱧ ᱥᱮᱲᱟᱣ ᱠᱟᱜ ᱠᱚᱜᱮᱭᱟ ᱟᱨ ᱚᱠᱟ ᱫᱟᱠᱟ ᱩᱛᱩ ᱢᱩᱪᱟᱹᱫ ᱠᱟᱛᱮᱜ ᱡᱚᱠᱷᱚᱱ ᱚᱠᱛᱚ ᱧᱟᱢᱚᱜ ᱜᱮᱭᱟ ᱟᱞᱮ ᱪᱮᱫ ᱞᱮ ᱵᱮᱱᱟᱣ ᱠᱮᱫᱟ ᱥᱮ ᱩᱱᱠᱩ ᱪᱮᱫ ᱠᱚ ᱵᱮᱱᱟᱣ ᱠᱮᱫᱟ ᱚᱱᱟ ᱱᱤᱭᱮ ᱞᱮ ᱜᱚᱞᱯᱚᱷᱚᱭ ᱜᱮᱭᱟ ᱢᱤᱫᱵᱟᱨ ᱪᱮᱫ ᱞᱮᱠᱟ ᱠᱟᱛᱮᱜ ᱵᱮᱱᱟᱣ ᱠᱮᱫᱟ ᱚᱱᱟ ᱠᱚᱸᱦᱚᱸ ᱞᱮ ᱥᱮᱲᱟᱭ ᱜᱮᱭᱟ ᱤᱧ ᱴᱷᱮᱡ ᱠᱷᱚᱱ ᱦᱚᱧ ᱞᱟᱹᱭ ᱜᱮᱭᱟ ᱩᱱᱠᱩ ᱴᱷᱮᱡ ᱠᱷᱚᱱ ᱦᱚᱧ ᱞᱟᱹᱭ ᱜᱮᱭᱟ ᱚᱱᱠᱟᱜᱮ ᱡᱤᱞ ᱩᱛᱩ ᱠᱚᱸᱦᱚ ᱟᱭᱢᱟ ᱨᱚᱠᱚᱢ ᱵᱷᱟᱵᱮ ᱟᱭᱢᱟ ᱠᱚᱨᱟᱣ ᱜᱟᱱᱚᱜᱼᱟ ᱤᱧᱦᱚᱸ ᱚᱱᱠᱟ ᱡᱤᱞ ᱨᱟᱥᱮ ᱤᱫᱤ ᱠᱟᱛᱮᱜ ᱦᱚᱧ ᱵᱮᱱᱟᱣ ᱠᱟᱜ ᱜᱮᱭᱟ ᱨᱚᱦᱚᱲ ᱨᱚᱦᱚᱲ ᱦᱚᱧ ᱵᱮᱱᱟᱥᱣ ᱠᱟᱜ ᱜᱮᱭᱟ ᱡᱚᱛᱚ ᱨᱚᱠᱚᱢ ᱟᱜ ᱜᱮ ᱪᱮᱫ ᱫᱚᱦᱚ ᱠᱟᱫᱟ ᱟᱨ ᱟᱞᱮ ᱥᱩᱨ ᱚᱲᱟᱜ ᱠᱚᱨᱮ ᱦᱚᱸ ᱱᱚᱝᱠᱟ ᱥᱤᱵᱤᱞ ᱥᱤᱵᱤᱞ ᱫᱟᱠᱟ ᱩᱛᱩ ᱠᱚ ᱥᱮ ᱮᱴᱟᱜ ᱦᱮᱲᱮᱢ ᱡᱤᱱᱤᱥ ᱵᱮᱱᱟᱣ ᱨᱮᱦᱚᱸ ᱠᱚ ᱞᱟᱹᱭ ᱜᱮᱭᱟ ᱠᱚ ᱞᱟᱹᱭ ᱜᱮᱭᱟ ᱱᱚᱝᱠᱟ ᱠᱟᱛᱮᱜ ᱵᱮᱱᱟᱣ ᱢᱮ ᱡᱮᱢᱚᱱ ᱞᱮᱴᱚ ᱥᱤᱡᱮᱱ ᱳᱣᱟᱭᱤᱥᱟ ᱡᱮᱢᱚᱱ ᱫᱟᱜ ᱫᱤᱱ ᱨᱮ ᱯᱩᱴᱠᱟᱹ ᱡᱤᱞ ᱠᱚ ᱮᱴᱟᱜ ᱮᱢᱟᱱ ᱠᱚ ᱡᱚᱛᱚ ᱥᱚᱢᱚᱭ ᱨᱮᱱᱟᱜ ᱡᱟᱸᱦᱟ ᱠᱚ ᱧᱟᱢᱚᱜᱼᱟ ᱚᱱᱟᱠᱚ ᱥᱚᱢᱚᱭ ᱨᱮᱱᱟᱜ ᱞᱮᱴᱚ ᱵᱮᱱᱟᱣ ᱟᱨ ᱟᱨ ᱥᱤᱢ ᱡᱤᱞ ᱥᱮ ᱢᱮᱨᱚᱢ ᱡᱤᱞ ᱠᱚᱸᱦᱚ ᱥᱤᱢ ᱡᱤᱞ ᱨᱮᱫᱚ ᱵᱮᱥᱤ ᱥᱚᱢᱚᱭ ᱵᱥᱟᱭ ᱦᱟᱛᱟᱣᱟ ᱚᱱᱠᱟ ᱜᱮᱛ ᱠᱟᱛᱮᱜ ᱢᱚᱥᱞᱟ ᱠᱚ ᱵᱮᱱᱟᱣ ᱠᱟᱛᱮᱜ ᱥᱩᱱᱩᱢ ᱨᱮᱢ ᱜᱷᱟᱱᱴᱟ ᱠᱟᱛᱮᱜ ᱥᱚᱢᱚᱭ ᱡᱟᱜᱮ ᱯᱚᱱᱨᱚ ᱵᱤᱥ ᱢᱤᱱᱤᱴ ᱫᱚᱦᱚ ᱠᱟᱛᱮᱜ ᱚᱱᱟ ᱦᱚᱢ ᱤᱛᱩ ᱫᱟᱲᱮᱭᱟᱜ ᱟᱢ ᱟᱨ ᱨᱚᱦᱚᱲ ᱦᱚᱸ ᱥᱮ ᱨᱟᱥᱮ ᱦᱚᱸ ᱥᱤᱵᱤᱞ ᱜᱮᱭᱟ ᱤᱧ ᱫᱚ ᱨᱚᱦᱚᱲᱟᱜ ᱜᱤᱧ ᱠᱩᱥᱤᱭᱟᱜᱼᱟ ᱟᱨ ᱱᱚᱝᱠᱟ ᱥᱤᱵᱤᱞᱟᱜ ᱡᱚᱢ ᱵᱟᱲᱟᱭ ᱛᱤᱧ ᱟᱨᱦᱚᱸ ᱤᱧ ᱨᱮᱱ ᱜᱟᱛᱮ ᱠᱚ ᱥᱮ ᱡᱚᱛᱚ ᱦᱚᱲ ᱠᱚ ᱠᱷᱚᱡᱚᱜᱼᱟ ᱱᱚᱝᱠᱟᱱ ᱨᱮᱥᱤᱯᱤ ᱟᱞᱮ ᱥᱮᱲᱟᱣ ᱟᱞᱮ ᱢᱮ ᱟᱨ ᱤᱧ ᱫᱚ ᱠᱟᱹᱢᱤ ᱠᱟᱹᱱᱟᱹᱧ ᱵᱟᱦᱨᱮ ᱚᱯᱷᱤᱥᱨᱮ ᱢ ᱟᱡᱷᱮ ᱢᱟᱡᱷᱮ ᱫᱚᱧ ᱵᱮᱱᱟᱣ ᱤᱫᱤ ᱜᱮᱭᱟ ᱚᱱᱰᱮ ᱫᱚ ᱟᱭᱢᱟ ᱠᱚ ᱥᱟᱨᱦᱟᱣ ᱤᱧ ᱜᱮᱭᱟ ᱢᱚᱸᱡ ᱜᱤᱧ ᱵᱟᱰᱟᱭ ᱜᱮᱭᱟ ᱟᱨ ᱟᱨᱦᱚᱸ ᱢᱱᱮᱛᱟᱨᱟᱜ ᱴᱮᱠᱱᱳ ᱞᱚᱡᱤ ᱡᱩᱜ ᱠᱚᱨᱮᱜ ᱯᱷᱳᱱᱨᱮ ᱦᱚᱸ ᱱᱟᱣᱟ ᱱᱟᱣᱟ ᱨᱮᱥᱤᱯᱤ ᱥᱚᱢᱚᱱᱫᱷᱮ ᱵᱚᱱ ᱵᱟᱲᱟᱭ ᱠᱟᱱ ᱜᱮᱭᱟ ᱚᱱᱟ ᱠᱚ ᱧᱮᱞ ᱤᱫᱤ ᱠᱟᱛᱮᱜ ᱵᱚᱱ ᱵᱮᱱᱟᱣᱫᱟ ᱤᱧ ᱦᱚᱧ ᱵᱮᱱᱟᱣ ᱜᱮᱭᱟ ᱟᱨ ᱟᱨᱦᱚᱧ ᱵᱟᱲᱟᱭ ᱧᱟᱢ ᱞᱮᱠᱷᱟᱡ ᱫᱚ ᱵᱮᱱᱟᱣ ᱜᱮᱭᱟ ᱱᱤᱝᱠᱟᱜᱮ ᱡᱚᱛᱚ ᱨᱚᱠᱚᱢ ᱫᱟᱠᱟ ᱚᱲᱟᱜ ᱨᱮᱱᱟᱜ ᱡᱚᱛᱚ ᱠᱷᱩᱴᱤᱱᱟᱴᱤ ᱵᱟᱲᱟᱭ ᱞᱟᱹᱜᱤᱫ ᱦᱚᱧ ᱛᱟᱸᱦᱮᱱ ᱜᱮᱭᱟ ᱟᱨ ᱡᱟᱸᱦᱟᱭ ᱠᱚ ᱥᱮᱲᱟ ᱟᱹᱧ ᱨᱮᱦᱚᱧ ᱪᱮᱫ ᱜᱮᱭᱟ ᱤᱱᱟᱹᱜᱮ